ᱤᱧ ᱱᱚᱵᱟᱱᱱᱚ ᱠᱷᱚᱱ ᱜᱤᱧ ᱠᱷᱚᱵᱚᱨᱤᱧ ᱯᱟᱲᱦᱟᱣᱟ ᱯᱮᱯᱟᱨ ᱨᱮᱭᱟᱜ ᱠᱷᱚᱵᱚᱨᱤᱧ ᱯᱟᱲᱦᱟᱣ ᱞᱮᱱᱠᱷᱟᱱ ᱫᱚ ᱧᱮᱞᱟᱹᱧ ᱪᱟᱹᱠᱨᱤ ᱪᱟᱹᱠᱨᱤ ᱠᱷᱚᱵᱚᱨ ᱱᱚᱣᱟ ᱠᱷᱚᱱᱤᱧ ᱠᱷᱮᱹᱞ ᱞᱮᱯᱷᱟᱨᱤᱭᱟᱠᱚ ᱦᱚᱧ ᱠᱩᱥᱤᱭᱟᱜ ᱜᱮᱭᱟ ᱢᱚᱴᱟᱢᱩᱴᱤ ᱫᱚ ᱟᱨ ᱟᱵᱚ ᱥᱟᱱᱛᱟᱲ ᱦᱚᱯᱚᱱᱟᱜ ᱠᱚᱯᱟᱞ ᱫᱚ ᱚᱱᱠᱟᱱ ᱜᱮᱭᱟ ᱟᱫᱚ ᱡᱚᱛᱚ ᱦᱚᱲᱟᱜ ᱨᱟᱹᱥᱠᱟᱹ ᱥᱮ ᱠᱷᱮᱞᱳᱰ ᱨᱮᱱᱟᱜ ᱢᱚᱱᱮ ᱵᱟᱹᱱᱩᱜᱼᱟ ᱦᱩᱸ ᱚᱱᱟᱛᱮᱦᱚᱸ ᱨᱟᱹᱥᱠᱟᱹ ᱨᱮᱫᱚ ᱢᱚᱴᱟᱢᱩᱴᱤ ᱢᱚᱱ ᱫᱚ ᱢᱮᱱᱟᱜ ᱛᱤᱧᱟᱹ ᱠᱤᱱᱛᱩ ᱥᱚᱢᱚᱭ ᱫᱚ ᱵᱟᱹᱧ ᱧᱟᱢᱼᱫᱟ ᱚᱱᱟ ᱠᱷᱟᱹᱛᱤᱨ ᱛᱮ ᱪᱮᱫ ᱤᱧ ᱢᱮᱱᱟ ᱡᱟᱦᱟᱸᱞᱮᱠᱟᱛᱮ ᱩᱠᱩ ᱪᱩᱠᱩ ᱠᱟᱛᱮᱫ ᱠᱷᱮᱹᱞᱳᱰ ᱨᱮ ᱩᱱ ᱨᱮ ᱥᱚᱢᱚᱭᱤᱧ ᱚᱰᱚᱠᱼᱫᱟ ᱡᱮᱠᱚᱱᱳ ᱠᱷᱮᱹᱞᱳᱰ ᱨᱮ ᱥᱚᱢᱚᱭ ᱫᱩᱧ ᱩᱰᱩᱠᱮᱫ ᱠᱟᱱ ᱜᱮᱭᱟ